ᱟᱞᱮ ᱱᱚᱣᱟ ᱴᱚᱴᱷᱟ ᱠᱚᱨᱮ ᱡᱟᱱᱣᱟᱨ ᱪᱤᱠᱤᱛᱥᱟ ᱫᱚ ᱱᱤᱭᱟᱹ ᱟᱰᱮᱯᱟᱥᱮ ᱥᱮ ᱢᱟᱱᱠᱚᱨ ᱨᱮᱜᱮ ᱢᱮᱱᱟᱜ ᱟᱠᱟᱫᱟ ᱱᱚᱣᱟ ᱫᱚ ᱟᱹᱰᱤ ᱟᱹᱰᱤ ᱢᱤᱫᱴᱮᱱ ᱢᱤᱫᱴᱮᱱ ᱦᱟᱥᱯᱟᱛᱟᱞ ᱠᱟᱱᱟ ᱡᱟᱦᱟᱸ ᱨᱮᱫᱚ ᱢᱟᱱᱮ ᱢᱮᱨᱚᱢ ᱰᱟᱝᱨᱟ ᱥᱮ ᱥᱤᱢ ᱥᱩᱠᱨᱤ ᱠᱚᱣᱟᱜ ᱪᱤᱠᱤᱛᱥᱟ ᱦᱩᱭᱩᱜᱼᱟ ᱱᱚᱸᱰᱮ ᱫᱚ ᱱᱩᱠᱩ ᱠᱚ ᱢᱟᱱᱮ ᱟᱨᱠᱤ ᱞᱮ ᱱᱩᱠᱩ ᱡᱚᱠᱷᱚᱱ ᱞᱮ ᱟᱹᱥᱩᱞ ᱠᱚᱣᱟ ᱩᱱᱠᱩ ᱟᱹᱥᱩᱞ ᱠᱟᱛᱮᱫ ᱩᱱᱠᱩ ᱡᱚᱠᱷᱚᱱ ᱡᱚᱢ ᱠᱚ ᱢᱮᱨᱚᱢ ᱡᱩᱫᱤᱞᱮ ᱟᱹᱥᱩᱞᱮᱭᱟ ᱛᱟᱦᱚᱞᱮ ᱠᱷᱟᱱ ᱫᱚ ᱜᱷᱟᱥ ᱠᱚ ᱜᱷᱟᱥ ᱠᱚ ᱢᱟᱴᱷ ᱠᱷᱚᱱᱞᱮ ᱜᱮᱫ ᱟᱹᱜᱩᱭᱟ ᱟᱨᱞᱮ ᱮᱢᱟᱣᱟᱭᱟ ᱟᱨ ᱰᱟᱝᱨᱟ ᱠᱚᱫᱚ ᱪᱷᱟᱹᱱᱤ ᱠᱚ ᱞᱮ ᱜᱮᱫ ᱟᱠᱚᱣᱟ ᱟᱨ ᱛᱟᱨᱯᱚᱨ ᱱᱚᱜᱼᱚᱭ ᱫᱟᱜ ᱢᱟᱹᱰᱤ ᱠᱚᱞᱮ ᱮᱢᱟᱠᱚ ᱠᱟᱱᱟ ᱥᱤᱢ ᱠᱷᱟᱱ ᱫᱚ ᱪᱟᱹᱣᱞᱮ ᱠᱚ ᱫᱟᱠᱟ ᱠᱚ ᱜᱮᱰᱮ ᱦᱚᱸ ᱞᱩᱵᱩᱜ ᱠᱚ ᱫᱟᱠᱟ ᱠᱚ ᱞᱮ ᱮᱢᱟ ᱠᱚ ᱠᱟᱱᱟ ᱟᱨ ᱱᱩᱠᱩ ᱫᱚ ᱵᱟᱡᱟᱨ ᱨᱮᱜᱮ ᱠᱤᱨᱤᱧ ᱟᱹᱠᱷᱨᱤᱧ ᱦᱩᱭᱩᱜ ᱠᱟᱱᱟ ᱚᱸᱰᱮ ᱜᱮᱞᱮ ᱟᱹᱠᱷᱟᱨᱤᱧ ᱠᱚᱣᱟ ᱟᱨ ᱱᱩᱠᱩ ᱫᱚ ᱡᱮᱦᱮᱛᱩ ᱱᱩᱠᱩ ᱞᱟᱹᱰᱤᱫ ᱛᱮᱫᱚ ᱵᱤᱥᱤ ᱦᱚᱸ ᱵᱟᱝ ᱠᱷᱚᱨᱪᱟᱜ ᱠᱟᱱ ᱛᱟᱞᱮᱭᱟ ᱠᱟᱨᱚᱱ ᱥᱚᱨᱠᱟᱨᱤ ᱦᱚᱥᱯᱤᱴᱟᱞ ᱠᱟᱱᱟ ᱚᱱᱟᱛᱮ ᱴᱮᱵᱽᱞᱮᱴ ᱠᱚᱨᱮ ᱦᱚᱸ ᱡᱟᱦᱟᱱ ᱠᱤᱪᱷᱩ ᱨᱟᱱ ᱠᱚ ᱨᱮᱦᱚᱸ ᱩᱱᱟᱹᱜ ᱯᱚᱭᱥᱟ ᱫᱚ ᱵᱟᱠᱚ ᱦᱟᱛᱟᱣᱮᱫ ᱛᱟᱞᱮᱭᱟ ᱟᱨ ᱱᱚᱜᱼᱚᱭ ᱱᱚᱜ ᱚᱭᱡᱮ ᱮᱴᱟᱜ ᱯᱟᱵᱽᱞᱤᱠ ᱠᱷᱚᱱ ᱠᱤᱨᱤᱧ ᱞᱮᱠᱷᱟᱱ ᱫᱚ ᱦᱚᱭᱛᱚ ᱵᱟᱨᱭᱟ ᱴᱮᱵᱽᱞᱮᱴ ᱠᱷᱚᱱ ᱛᱮᱜᱮ ᱢᱤᱫᱥᱚ ᱴᱟᱠᱟ ᱠᱚ ᱦᱟᱛᱟᱣ ᱠᱮᱭᱟ ᱠᱤᱱᱛᱩ ᱡᱮᱦᱮᱛᱩ ᱥᱚᱨᱠᱟᱨᱤ ᱦᱟᱥᱯᱟᱛᱟᱞ ᱠᱟᱱᱟ ᱚᱱᱟᱛᱮ ᱠᱟᱹᱣᱰᱤ ᱟᱹᱨᱤ ᱫᱚ ᱵᱟᱝ ᱠᱷᱚᱨᱪᱟᱜ ᱠᱟᱱ ᱛᱟᱞᱮᱭᱟ